ᱦᱮᱞᱳ ᱦᱮᱸ ᱡᱚᱦᱟᱨᱜᱮ ᱢᱟᱪᱮᱫ ᱜᱚᱢᱠᱮ ᱦᱮᱸ ᱤᱧ ᱫᱚ ᱢᱤᱫᱴᱟᱱ ᱥᱳᱥᱟᱞ ᱳᱣᱟᱞᱠᱟᱨ ᱠᱟᱱᱟᱧ ᱛᱚ ᱤᱧ ᱟᱯᱮᱭᱟᱜ ᱵᱚᱸᱜᱟ ᱴᱷᱟᱶ ᱥᱚᱢᱚᱱᱫᱷᱮ ᱠᱤᱪᱷᱩ ᱵᱟᱲᱟᱭ ᱥᱟᱱᱟᱧ ᱠᱟᱱᱟ ᱥᱮ ᱟᱯᱮ ᱚᱠᱟ ᱨᱮᱯᱮ ᱵᱚᱸᱜᱟᱜᱼᱟ ᱥᱮ ᱪᱮᱫ ᱥᱚᱢᱚᱭ ᱯᱮ ᱵᱚᱸᱜᱟᱼᱟ ᱪᱮᱫ ᱠᱚᱯᱮ ᱵᱚᱸᱜᱟᱜᱼᱟ ᱚᱱᱟ ᱠᱚᱜᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱚ ᱟᱪᱪᱷᱟ ᱢᱟᱹᱡᱷᱤ ᱜᱚᱢᱠᱮ ᱚᱱᱟ ᱠᱚ ᱵᱟᱲᱟᱭ ᱠᱟᱛᱮᱜ ᱟᱹᱰᱤ ᱵᱷᱟᱹᱜᱤ ᱜᱮᱞᱤᱧ ᱵᱩᱡᱷᱟᱹᱣ ᱠᱮᱜᱼᱟ ᱟᱪᱪᱷᱟ ᱛᱟᱦᱚᱞᱮ ᱦᱮᱸ ᱞᱟᱹᱭ ᱵᱤᱱ ᱟᱪᱪᱷᱟ ᱛᱟᱦᱚᱞᱮ ᱛᱮᱦᱮᱧ ᱫᱚ ᱱᱤᱝᱠᱟᱹ ᱜᱮ ᱜᱚᱞᱯᱷᱚᱭ ᱦᱩᱭᱩᱜᱼᱟ ᱢᱟᱹᱡᱷᱤ ᱜᱚᱢᱠᱮ ᱢᱟ ᱛᱚᱵᱮ ᱦᱮᱸ ᱡᱚᱦᱟᱨ ᱜᱮ